ᱫᱩᱦᱟᱡᱟᱨ ᱛᱮᱭᱤᱥ ᱥᱟᱞᱨᱮ ᱡᱟᱱᱩᱣᱟᱨᱤ ᱢᱟᱥ ᱢᱤᱫᱴᱮᱱ ᱯᱷᱳᱱ ᱦᱟᱛᱟᱣ ᱦᱩᱭ ᱞᱮᱱᱟ ᱚᱱᱟ ᱯᱷᱳᱱ ᱫᱚ ᱟᱹᱰᱤ ᱠᱷᱟᱨᱟᱯ ᱜᱮ ᱧᱟᱢ ᱦᱩᱭ ᱮᱱᱟ ᱚᱱᱟ ᱯᱷᱳᱱ ᱨᱮᱭᱟᱜ ᱟᱭᱢᱟ ᱜᱷᱟᱹᱴᱛᱤ ᱧᱟᱢ ᱦᱩᱭ ᱮᱱᱟ ᱱᱤᱛᱚᱜ ᱫᱷᱟᱹᱵᱤᱡ ᱛᱮ ᱚᱱᱟ ᱯᱷᱳᱱ ᱫᱚ ᱢᱚᱪᱛᱮᱦᱚᱸ ᱵᱟᱝ ᱪᱟᱞᱟᱜ ᱠᱟᱱᱟ ᱟᱨ ᱵᱮᱴᱟᱨᱤ ᱨᱮᱭᱟᱜ ᱥᱟᱨᱵᱤᱥ ᱦᱚᱸ ᱵᱟᱝ ᱴᱷᱤᱠᱟ ᱛᱚ ᱚᱱᱟ ᱵᱟᱵᱚᱛ ᱛᱮ ᱱᱤᱭᱟᱹᱜᱤᱧ ᱢᱮᱱᱟ ᱱᱤᱭᱟᱹ ᱯᱷᱳᱱ ᱨᱮᱭᱟᱜ ᱠᱚᱣᱟᱞᱤᱴᱤ ᱫᱚ ᱟᱹᱰᱤ ᱠᱷᱟᱨᱟᱯ ᱜᱮ ᱧᱟᱢ ᱦᱩᱭ ᱟᱠᱟᱱᱟ ᱠᱚᱢᱯᱟᱹᱱᱤ ᱦᱚᱸ ᱟᱹᱰᱤ ᱢᱚᱪᱛᱮ ᱵᱟᱭ ᱵᱮᱱᱟᱣ ᱫᱟᱲᱮᱭᱟᱠᱟᱫᱟ ᱠᱚᱢᱯᱟᱱᱤᱭᱟᱜ ᱴᱷᱤᱠᱴᱷᱟᱠ ᱱᱚᱡᱚᱨ ᱵᱟᱝ ᱛᱟᱦᱮᱸ ᱠᱷᱟᱹᱛᱤᱨ ᱛᱮ ᱱᱤᱭᱟᱹ ᱯᱷᱳᱱ ᱨᱮᱭᱟᱜ ᱰᱤᱣᱩᱨᱮᱵᱮᱞᱤᱴᱤ ᱫᱚ ᱟᱹᱰᱤ ᱠᱚᱢᱜᱮᱭᱟ ᱟᱹᱰᱤ ᱟᱭᱢᱟ ᱫᱤᱱ ᱫᱚ ᱵᱟᱝ ᱪᱟᱞᱟᱜ ᱠᱟᱱᱟ